ᱤᱧ ᱢᱤᱫᱴᱮᱡ ᱢᱮᱞ ᱟᱭᱰᱤ ᱠᱷᱩᱞᱟᱹᱣ ᱟᱠᱟᱫᱟᱹᱧ ᱚᱱᱟ ᱫᱚ ᱦᱩᱭᱩᱜ ᱠᱟᱱᱟ ᱢᱩᱨᱢᱩ ᱥᱳᱱᱟ ᱮᱴ ᱫᱟ ᱨᱮᱴ ᱡᱤᱢᱮᱞ ᱰᱚᱴ ᱠᱚᱢ ᱚᱱᱟᱨᱮ ᱤᱧᱟᱹᱜ ᱡᱷᱚᱛᱚ ᱰᱤᱴᱮᱞᱥ ᱥᱟᱵᱽᱢᱤᱴ ᱟᱠᱟᱱᱟ ᱤᱧ ᱱᱤᱭᱟᱹ ᱯᱮᱱ ᱠᱟᱨᱰ ᱟᱯᱰᱮᱴ ᱤᱧ ᱠᱷᱚᱡᱚᱜ ᱠᱟᱱᱟ ᱤᱧ ᱜᱩᱜᱞ ᱨᱮ ᱪᱟᱞᱟᱣ ᱠᱟᱛᱮᱫ ᱰᱟᱵᱞᱤᱭᱩ ᱰᱟᱵᱞᱤᱭᱩ ᱰᱟᱵᱞᱤᱭᱩ ᱰᱚᱴ ᱯᱮᱱ ᱠᱟᱨᱰ ᱰᱚᱴ ᱠᱚᱢ ᱤᱧ ᱚᱞ ᱠᱮᱜᱼᱟ ᱟᱨ ᱤᱧᱟᱹᱜ ᱢᱮᱞ ᱟᱭᱰᱤ ᱤᱧ ᱠᱷᱩᱞᱟᱹᱣ ᱠᱮᱜᱼᱟ ᱤᱧᱟᱹᱜ ᱢᱮᱞ ᱟᱭᱰᱤ ᱢᱩᱨᱢᱩ ᱥᱳᱱᱟ ᱮᱴ ᱫᱟ ᱨᱮᱴ ᱡᱤᱢᱮᱞ ᱰᱚᱴ ᱠᱚᱢ ᱯᱟᱥᱳᱣᱟᱨᱰ ᱢᱩᱨᱢᱩ ᱥᱳᱱᱟ ᱚᱣᱟᱱ ᱴᱩ ᱛᱷᱨᱤ ᱨᱮ ᱚᱞ ᱠᱟᱛᱮ ᱤᱧ ᱢᱮᱞ ᱟᱭᱰᱤᱧ ᱞᱚᱜᱤᱱ ᱠᱟᱛᱮᱫ ᱱᱚᱣᱟ ᱤᱧᱟᱹᱜ ᱥᱟᱭᱤᱴ ᱠᱷᱩᱞᱟᱹᱣ ᱮᱱᱟ ᱟᱨ ᱤᱧᱟᱹᱜ ᱱᱟᱣᱟ ᱢᱮᱞ ᱟᱭᱰᱤ ᱫᱚ ᱦᱩᱭᱩᱜ ᱠᱟᱱᱟ ᱵᱩᱨᱢᱩ ᱥᱩᱨᱟᱡᱽ ᱮᱴ ᱫᱟ ᱨᱮᱴ ᱡᱤᱢᱮᱞ ᱰᱚᱴ ᱠᱚᱢ ᱟᱨ ᱯᱟᱥᱳᱣᱟᱨᱰ ᱦᱩᱭᱩᱜ ᱠᱟᱱᱟ ᱥᱩᱨᱟᱡᱽ ᱢᱩᱨᱢᱩ ᱚᱣᱟᱱ ᱴᱩ ᱛᱷᱨᱤ ᱵᱷᱮᱡᱟ ᱠᱮᱜᱼᱟ ᱢᱮᱱ ᱠᱮᱜ ᱟᱹᱧ ᱞᱚᱜᱤᱱ ᱛᱮ ᱞᱚᱜᱚᱱ ᱟᱯᱰᱮᱴ ᱠᱟᱜ ᱯᱮ